ᱟᱞᱮ ᱴᱚᱴᱷᱟ ᱨᱮᱫᱚ ᱵᱤᱨ ᱢᱮᱱᱟᱜᱼᱟ ᱟᱫᱚ ᱢᱤᱫ ᱵᱟᱨ ᱴᱚᱴᱷᱟ ᱨᱮᱫᱚ ᱠᱷᱟᱫᱟᱱ ᱦᱚᱸ ᱢᱮᱱᱟᱜᱼᱟ ᱛᱚᱵᱮ ᱠᱷᱟᱫᱟᱱ ᱥᱮ ᱠᱷᱟᱹᱫ ᱠᱚᱭᱞᱟ ᱫᱩᱨᱤᱵ ᱚᱱᱠᱟᱱ ᱫᱚ ᱵᱟᱝ ᱟᱞᱮ ᱫᱚ ᱵᱤᱨ ᱜᱮ ᱟᱫᱚ ᱚᱱᱟ ᱵᱤᱨ ᱠᱷᱚᱱ ᱫᱚ ᱟᱞᱮ ᱟᱹᱰᱤ ᱩᱛᱟᱹᱨ ᱞᱮ ᱥᱚᱢᱯᱚᱫ ᱞᱮ ᱧᱟᱢᱟ ᱪᱮᱫᱞᱮᱠᱟ ᱥᱟᱦᱟᱱ ᱥᱟᱠᱟᱢ ᱚᱱᱟ ᱥᱟᱠᱟᱢ ᱯᱟᱛᱲᱟ ᱵᱮᱱᱟᱣ ᱠᱟᱛᱮ ᱵᱟᱡᱟᱨ ᱨᱮ ᱟᱹᱠᱷᱨᱤᱧ ᱛᱟᱨᱯᱚᱨᱮ ᱠᱷᱤᱡᱩᱨ ᱥᱟᱠᱟᱢ ᱥᱮ ᱠᱤᱛᱟᱹ ᱡᱚᱱᱚᱜ ᱟᱫᱚ ᱥᱟᱦᱟᱱ ᱱᱚᱣᱟ ᱤᱥᱤᱱᱼᱵᱟᱥᱟᱝ ᱞᱟᱹᱜᱤᱫ ᱥᱟᱦᱟᱱ ᱱᱚᱣᱟ ᱢᱟᱛᱚ ᱧᱟᱢᱚᱜ ᱜᱮ ᱚᱱᱟ ᱥᱟᱶᱛᱮᱫᱚ ᱱᱤᱛᱳᱜ ᱫᱚ ᱵᱮᱵᱥᱟ ᱨᱮ ᱞᱮᱠᱟᱛᱮᱫᱚ ᱥᱟᱠᱟᱢ ᱯᱟᱛᱲᱟ ᱯᱟᱹᱴᱭᱟ ᱯᱷᱩᱲᱩᱜ ᱟᱨᱦᱚᱸ ᱮᱢᱟᱱ ᱛᱮᱭᱟᱜ